ᱡᱚᱱᱚᱜ ᱜᱟᱞᱟᱝ ᱛᱮᱦᱚᱸ ᱡᱮᱢᱚᱱ ᱟᱹᱰᱤ ᱵᱷᱟᱹᱜᱤ ᱜᱮᱭᱟ ᱚᱱᱟᱦᱚᱸ ᱟᱹᱰᱤ ᱵᱟᱨᱚ ᱵᱚᱨᱚᱱ ᱠᱚ ᱜᱟᱞᱟᱝᱼᱟ ᱚᱠᱚᱭ ᱫᱚᱭ ᱵᱟᱰᱟᱭᱟ ᱵᱟᱨᱭᱟ ᱛᱮᱦᱚᱸ ᱚᱠᱚᱭ ᱫᱚᱭ ᱵᱮᱱᱟᱣᱟ ᱯᱮᱭᱟ ᱛᱮᱦᱚᱸ ᱚᱠᱚᱭ ᱫᱚᱭ ᱵᱮᱱᱟᱣᱟ ᱛᱩᱨᱩᱭ ᱜᱚᱴᱟᱝ ᱛᱮᱦᱚᱸ ᱪᱮᱨᱦᱟ ᱪᱮᱨᱦᱟ ᱜᱮᱠᱚ ᱜᱟᱞᱟᱝᱼᱟ ᱚᱱᱟᱦᱚᱸ ᱢᱤᱫᱴᱤᱡ ᱨᱚᱡᱜᱟᱨ ᱠᱟᱱᱜᱮᱭᱟ ᱢᱤᱫᱴᱤᱡ ᱡᱟᱦᱟᱸᱢ ᱵᱮᱱᱟᱣ ᱠᱮᱫᱟ ᱛᱮᱦᱮᱧ ᱢᱤᱫ ᱞᱮᱠᱟ ᱜᱟᱯᱟ ᱢᱤᱫ ᱞᱮᱠᱟ ᱚᱸᱰᱮ ᱠᱷᱚᱱᱟᱜ ᱦᱚᱸ ᱟᱨᱦᱚᱸ ᱢᱤᱫᱴᱤᱡ ᱜᱟᱞᱟᱝᱼᱟᱜ ᱫᱚ ᱟᱹᱰᱤ ᱵᱷᱟᱹᱜᱤ ᱥᱟᱺᱦᱤᱡ ᱧᱮᱞᱚᱜᱼᱟ ᱯᱟᱹᱴᱤᱭᱟᱹ ᱠᱚ ᱜᱟᱞᱟᱝᱼᱟ ᱥᱮᱫᱟᱭ ᱫᱚ ᱠᱤᱛᱟᱹᱛᱮ ᱟᱨ ᱱᱮᱛᱟᱨ ᱫᱚ ᱚᱱᱟ ᱠᱤᱛᱟᱹᱦᱚᱸ ᱵᱟᱭ ᱧᱟᱢᱚᱜ ᱠᱟᱱᱟ ᱦᱩᱲᱩ ᱵᱚᱱ ᱛᱟᱥᱮ ᱞᱮᱫᱟ ᱥᱮᱫᱟᱭ ᱫᱚ ᱯᱟᱹᱴᱤᱭᱟᱹ ᱱᱮᱛᱟᱨᱢᱟ ᱚᱱᱟ ᱡᱩᱜᱽᱦᱚᱸ ᱪᱟᱵᱟᱭᱮᱱᱟ ᱱᱤᱛᱳᱜ ᱫᱚ ᱛᱤᱨᱯᱚᱞ ᱦᱟᱱᱮᱢ ᱠᱤᱨᱤᱧ ᱠᱮᱫᱟ ᱡᱚᱨᱤᱨᱮ ᱚᱱᱮ ᱚᱱᱠᱟ ᱱᱮᱛᱟᱨ ᱫᱚ ᱩᱱᱫᱤᱱ ᱫᱚ ᱜᱷᱩᱸᱜᱩ ᱫᱟᱜ ᱟᱥᱟᱲ ᱫᱤᱱᱦᱚᱸ ᱜᱷᱩᱸᱜᱩ ᱠᱚ ᱵᱮᱱᱟᱣ ᱞᱮᱜᱼᱟ ᱞᱟᱲ ᱥᱟᱠᱟᱢᱛᱮ ᱞᱟᱲ ᱜᱷᱩᱸᱜᱩ ᱱᱤᱛᱳᱜ ᱫᱚ ᱚᱱᱟ ᱱᱟᱦᱟᱜ ᱜᱤᱫᱽᱨᱟᱹ ᱠᱚ ᱥᱮ ᱱᱤᱛᱚᱜ ᱟᱞᱮ ᱯᱟᱹᱲᱤᱭᱟᱹ ᱠᱚᱦᱚᱸ ᱱᱤᱛᱳᱜ ᱫᱚ ᱚᱱᱟᱫᱚ ᱵᱟᱞᱮ ᱧᱮᱞᱮᱜᱼᱟ ᱜᱷᱩᱸᱜᱩ ᱫᱚ ᱵᱩᱨᱩ ᱨᱮᱦᱚᱸ ᱚᱱᱟ ᱥᱟᱠᱟᱢ ᱦᱚᱸ ᱵᱟᱭ ᱧᱟᱢᱚᱜᱼᱟ ᱧᱟᱢᱦᱚᱸ ᱟᱨ ᱚᱱᱟᱦᱚᱸ ᱱᱤᱛᱳᱜ ᱫᱚ ᱵᱮᱱᱟᱣ ᱦᱚᱸᱠᱚ ᱵᱟᱹᱜᱤ ᱠᱮᱜᱼᱟ ᱚᱱᱠᱟ ᱞᱮᱠᱟᱛᱮ ᱚᱱᱟᱠᱚᱢ ᱵᱮᱱᱟᱣ ᱞᱮᱠᱷᱟᱱ ᱟᱹᱰᱤᱜᱟᱱᱼᱜᱮ ᱟᱭᱢᱟ ᱫᱚ ᱵᱤᱡᱽᱱᱮᱥ ᱠᱟᱱ ᱜᱮᱭᱟ ᱱᱤᱛᱳᱜ ᱡᱩᱜᱽ ᱨᱮᱢᱟ ᱚᱱᱟᱠᱚ ᱡᱚᱛᱚᱵᱚᱱ ᱦᱤᱲᱤᱧ ᱪᱟᱵᱟ ᱠᱮᱫᱟ